ᱟᱵᱚ ᱱᱚᱣᱟ ᱴᱮᱹᱠᱱᱳᱞᱚᱡᱤ ᱫᱩᱱᱤᱭᱟᱹ ᱨᱮ ᱟᱹᱰᱤ ᱢᱚᱡᱽ ᱵᱚᱱ ᱡᱮᱣᱮᱫᱚᱜ ᱠᱟᱱᱟ ᱡᱮᱭᱥᱮ ᱴᱮᱠᱴᱟᱨ ᱛᱮ ᱟᱵᱚ ᱠᱷᱮᱛ ᱵᱚᱱ ᱥᱤᱭᱟ ᱦᱩᱲᱩ ᱵᱚᱱ ᱟᱹᱜᱩᱭᱟ ᱡᱟᱦᱟᱱᱟᱜ ᱜᱤᱛᱤᱞ ᱠᱚ ᱫᱷᱤᱨᱤ ᱠᱚᱵᱚᱱ ᱟᱹᱜᱩᱭᱟ ᱚᱲᱟᱜ ᱠᱚ ᱚᱲᱟᱜ ᱠᱚᱨᱮᱜ ᱟᱭᱢᱟ ᱞᱮᱠᱟ ᱴᱮᱠᱴᱟᱨ ᱛᱮᱦᱚᱸ ᱠᱟᱹᱢᱤᱭ ᱮᱢᱫᱟ ᱟᱨ ᱯᱷᱳᱱ ᱛᱮᱦᱚᱸ ᱟᱭᱢᱟ ᱞᱮᱠᱟᱱ ᱠᱟᱹᱢᱤ ᱮᱢᱫᱟ ᱡᱮᱭᱥᱮ ᱥᱟᱺᱜᱤᱧ ᱦᱚᱲᱮᱢ ᱨᱚᱯᱚᱲᱟᱢ ᱥᱮ ᱚᱲᱟᱜ ᱨᱮᱜᱮᱢ ᱛᱟᱦᱮᱱᱟ ᱟᱨ ᱵᱩᱜᱤ ᱡᱩᱫᱟᱹᱢ ᱠᱩᱞᱤᱜᱼᱟ ᱯᱷᱳᱱ ᱛᱮ ᱯᱮᱴᱤᱭᱮᱢ ᱯᱷᱳᱱ ᱯᱮᱹ ᱡᱚᱛᱚ ᱦᱚᱲᱟᱜ ᱱᱚᱰᱮ ᱠᱷᱚᱱᱮᱢ ᱠᱩᱞᱟᱭᱟ ᱯᱚᱭᱥᱟ ᱚᱸᱰᱮ ᱪᱟᱞᱟᱜ ᱵᱟᱝ ᱦᱩᱭᱩᱜᱼᱟ ᱟᱨ ᱯᱷᱳᱱ ᱛᱮ ᱡᱟᱦᱟᱱᱟᱜ ᱜᱮᱢ ᱚᱰᱟᱨ ᱫᱟᱲᱮᱭᱟᱜᱼᱟ ᱡᱮᱭᱥᱮ ᱚᱱᱞᱟᱭᱤᱱ ᱛᱮ ᱠᱤᱪᱨᱤᱡ ᱮᱢ ᱚᱰᱟᱨ ᱫᱟᱲᱮᱭᱟᱜᱼᱟ ᱡᱟᱦᱟᱱᱟᱜ ᱡᱚᱢᱟᱜ ᱠᱚᱢ ᱚᱰᱟᱨ ᱫᱟᱲᱮᱭᱟᱜᱼᱟ ᱟᱨ ᱟᱹᱰᱤ ᱥᱩᱵᱤᱫᱷᱟ ᱦᱩᱭ ᱠᱟᱱᱟ ᱚᱱᱞᱟᱭᱤᱱ ᱱᱚᱣᱟ ᱜᱷᱟᱨᱚᱸᱡᱽ ᱦᱚᱸ ᱪᱟᱞᱟᱜ ᱠᱟᱱᱟ ᱚᱱᱟᱛᱮ ᱚᱱᱞᱟᱭᱤᱱ ᱛᱮ ᱯᱟᱲᱦᱟᱣ ᱦᱚᱸ ᱦᱩᱭᱩᱜ ᱠᱟᱱᱟ ᱚᱱᱞᱟᱭᱤᱱ ᱛᱮ ᱯᱚᱭᱥᱟ ᱦᱚᱸ ᱠᱟᱢᱟᱜ ᱠᱟᱱᱟ ᱡᱚᱛᱚᱜᱮ ᱦᱩᱭᱩᱜ ᱠᱟᱱᱟ ᱚᱱᱞᱟᱭᱤᱱ ᱛᱮ ᱟᱨ ᱴᱮᱠᱴᱟᱨ ᱛᱮ ᱡᱚᱛᱚ ᱦᱩᱲᱩ ᱠᱚᱢ ᱨᱚᱦᱚᱭᱫᱟ ᱡᱚᱛᱚ ᱪᱮᱫ ᱠᱚ ᱠᱟᱹᱢᱤ ᱦᱮᱱᱟᱜ ᱠᱟᱫᱟ ᱴᱮᱠᱴᱟᱨ ᱨᱮᱱᱟᱜ ᱡᱚᱛᱚ ᱚᱱᱟ ᱛᱮᱵᱚᱱ ᱠᱟᱹᱢᱤᱭᱫᱟ ᱱᱤᱭᱟᱹ ᱴᱮᱹᱠᱱᱳᱞᱚᱡᱤ ᱫᱩᱱᱤᱭᱟᱹ ᱨᱮ ᱟᱹᱰᱤ ᱟᱭᱢᱟ ᱵᱚᱱ ᱟᱥᱟᱱ ᱠᱟᱱᱟ ᱟᱵᱚ ᱟᱨ ᱟᱭᱢᱟ ᱞᱮᱠᱟᱱ ᱥᱩᱵᱤᱫᱷᱟ ᱵᱚᱱ ᱧᱟᱢ ᱠᱟᱫᱟ ᱯᱷᱳᱱ ᱛᱮᱦᱚᱸ ᱥᱟᱺᱜᱤᱧ ᱥᱟᱺᱜᱤᱧ ᱨᱮᱱ ᱦᱚᱲᱮᱢ ᱨᱚᱯᱚᱲᱚᱜᱼᱟ ᱟᱨ ᱟᱭᱢᱟ ᱞᱮᱠᱟ ᱵᱩᱜᱤ ᱡᱩᱫᱟᱹᱢ ᱠᱩᱞᱤᱜᱼᱟ ᱱᱤᱭᱟᱹ ᱴᱮᱹᱠᱱᱳᱞᱚᱡᱤ ᱫᱩᱱᱤᱭᱟᱹ ᱨᱮ ᱡᱚᱛᱚ ᱚᱲᱟᱜ ᱨᱮ ᱦᱮᱡ ᱟᱢᱟ ᱯᱷᱳᱱ ᱛᱮᱜᱮ ᱡᱚᱛᱚ ᱟᱨᱮᱢ ᱯᱷᱳᱱ ᱞᱮᱠᱷᱟᱱ ᱛᱩᱨᱟᱹᱱᱛ ᱦᱮᱡ ᱟᱢᱟ ᱚᱲᱟᱜ ᱟᱹᱰᱤ ᱢᱚᱡᱟᱜ ᱱᱤᱭᱟᱹ ᱚᱱᱞᱟᱭᱤᱱ ᱫᱩᱱᱤᱭᱟᱹ ᱫᱚ ᱟᱹᱰᱤ ᱢᱚᱡᱽ ᱜᱮᱭᱟ